ᱤᱧᱟᱹᱜ ᱴᱚᱴᱷᱟ ᱨᱮᱭᱟᱜ ᱦᱚᱲ ᱠᱚ ᱠᱩᱥᱤᱭᱟᱜᱼᱟ ᱱᱚᱝᱠᱟᱱ ᱢᱩᱬᱩᱫ ᱴᱤᱞᱤᱯᱷᱳᱱ ᱫᱚ ᱨᱮᱞᱟᱭᱮᱱᱥ ᱴᱤᱞᱤᱯᱷᱳᱱ ᱛᱟᱦᱮᱸ ᱠᱟᱱᱟ ᱡᱟᱦᱟᱸ ᱫᱚ ᱩᱱ ᱚᱠᱛᱚ ᱥᱢᱟᱴ ᱯᱷᱳᱱ ᱵᱟᱝ ᱛᱟᱦᱮᱸ ᱠᱟᱱ ᱛᱮ ᱚᱱᱟᱜᱮ ᱪᱟᱞᱟᱜ ᱠᱟᱱ ᱛᱟᱦᱮᱸᱜᱼᱟ ᱱᱤᱛ ᱫᱚ ᱥᱢᱟᱴ ᱯᱷᱳᱱ ᱦᱮᱡᱽ ᱟᱠᱟᱱ ᱛᱟᱭᱚᱢ ᱴᱤᱞᱤᱯᱷᱳᱱ ᱪᱮ ᱦᱩᱰᱤᱧ ᱢᱳᱵᱟᱭᱤᱞ ᱠᱚᱫᱚ ᱵᱟᱝ ᱠᱚ ᱥᱟᱵᱽ ᱵᱟᱲᱟᱭᱮᱫᱼᱟ ᱟᱨ ᱤᱧ ᱦᱚᱸ ᱵᱷᱤᱵᱳ ᱯᱷᱳᱱ ᱟᱹᱰᱤᱧ ᱠᱩᱥᱤᱭᱟᱜᱼᱟ ᱱᱤᱛ ᱦᱚᱸ ᱤᱧ ᱴᱷᱮᱡᱽ ᱵᱷᱤᱵᱳ ᱯᱷᱳᱱ ᱜᱮ ᱢᱮᱱᱟᱜᱼᱟ ᱟᱨ ᱚᱱᱟ ᱛᱮᱜᱮ ᱥᱚᱱᱛᱩᱥᱴ ᱨᱮ ᱢᱤᱱᱟᱹᱧᱟ ᱯᱷᱳᱱ ᱨᱮ ᱤᱧ ᱟᱭᱢᱟ ᱞᱮᱠᱟᱱᱟᱜ ᱩᱨᱜᱟᱹᱱ ᱠᱚᱛᱤᱧ ᱢᱮᱱᱟᱜᱼᱟ ᱦᱚᱣᱟᱴᱥᱮᱯ ᱯᱷᱮᱥᱵᱩᱠ ᱤᱭᱩᱴᱩᱵᱽ ᱤᱱᱥᱴᱟᱜᱨᱟᱢ ᱴᱤᱭᱩᱴᱟᱨ ᱟᱨᱦᱚᱸ ᱟᱭᱢᱟ ᱞᱮᱠᱟᱱᱟᱜ ᱢᱮᱱᱟᱜᱼᱟ ᱡᱟᱦᱟᱸ ᱛᱮ ᱤᱧ ᱥᱮᱪᱮᱫ ᱫᱚᱜᱼᱟᱹᱧ ᱟᱨ ᱢᱚᱱᱮ ᱵᱟᱝ ᱞᱟᱜᱟᱜ ᱠᱟᱱᱟ ᱥᱮᱨᱮᱧ ᱠᱚ ᱪᱮ ᱵᱷᱤᱰᱤᱭᱳ ᱠᱚᱹᱧ ᱧᱮᱞ ᱜᱚᱫᱟ ᱟᱨ ᱡᱟᱦᱟᱱᱟᱜ ᱠᱷᱮᱞᱳᱰ ᱠᱚ ᱞᱟᱹᱜᱤᱫ ᱠᱤᱪᱷᱩ ᱠᱷᱮᱞᱳᱰ ᱩᱨᱜᱟᱹᱱ ᱠᱚᱦᱚᱧ ᱫᱚᱦᱚ ᱟᱠᱟᱫᱼᱟ ᱟᱨ ᱚᱱᱟ ᱛᱮᱜᱮ ᱤᱧ ᱫᱚ ᱥᱚᱱᱛᱩᱥᱴ ᱨᱮ ᱢᱤᱱᱟᱹᱧᱟ